ᱦᱮᱸ ᱴᱷᱟᱹᱣᱠᱟᱹ ᱞᱟᱠᱪᱟᱨᱟᱱ ᱦᱮᱸ ᱢᱮᱱᱟᱜᱼᱟ ᱡᱟᱦᱟᱸ ᱫᱚ ᱥᱩᱨ ᱫᱤᱱᱜᱮ ᱤᱝᱨᱮᱡᱤ ᱛᱮᱫᱚ ᱠᱚ ᱢᱮᱛᱟᱜᱼᱟ ᱢᱟᱨᱪ ᱢᱟᱥ ᱵᱟᱝᱞᱟ ᱛᱮᱫᱚ ᱠᱚ ᱢᱮᱛᱟᱜᱼᱟ ᱠᱟᱱᱟ ᱯᱷᱟᱹᱜᱩᱱ ᱢᱟᱥ ᱚᱱᱟ ᱯᱷᱟᱹᱜᱩᱱ ᱢᱟᱥ ᱨᱮ ᱫᱤᱠᱩ ᱠᱚᱫᱚ ᱠᱚ ᱢᱮᱱᱟ ᱫᱳᱞ ᱡᱟᱛᱨᱟ ᱟᱵᱚ ᱦᱚᱲ ᱦᱚᱯᱚᱱ ᱠᱚᱫᱚ ᱵᱚᱱ ᱢᱮᱱᱟ ᱵᱟᱦᱟ ᱵᱚᱸᱜᱟ ᱚᱱᱟ ᱵᱟᱦᱟ ᱵᱚᱸᱜᱟᱨᱮ ᱟᱵᱚ ᱫᱚ ᱡᱟᱦᱮᱨ ᱛᱷᱟᱱ ᱠᱚ ᱢᱟᱹᱡᱷᱤ ᱵᱟᱵᱟᱠᱚ ᱥᱮ ᱜᱤᱫᱽᱨᱟᱹ ᱯᱤᱫᱽᱨᱟᱹ ᱡᱟᱦᱟᱸᱭ ᱠᱚᱠᱚ ᱥᱮᱱᱚᱜᱼᱟ ᱚᱸᱰᱮ ᱡᱟᱦᱮᱨ ᱛᱷᱟᱱ ᱠᱚᱠᱚ ᱵᱮᱱᱣᱟ ᱮᱦᱚᱵ ᱯᱨᱚᱛᱷᱚᱢ ᱫᱤᱱ ᱫᱚ ᱚᱸᱰᱮ ᱡᱟᱦᱮᱨ ᱛᱷᱟᱱᱨᱮ ᱥᱮᱱ ᱠᱟᱛᱮ ᱠᱚ ᱵᱚᱸᱜᱟᱼᱵᱳᱨᱳᱜᱼᱟ ᱥᱮ ᱯᱩᱡᱟᱹ ᱯᱟᱴᱟᱠᱚ ᱮᱱᱦᱤᱞᱳᱜ ᱫᱚ ᱟᱛᱳ ᱨᱮᱱ ᱡᱚᱛᱚ ᱦᱚᱲ ᱥᱮᱱ ᱠᱟᱛᱮ ᱚᱸᱰᱮᱞᱮ ᱥᱳᱲᱮ ᱞᱮ ᱡᱚᱢᱟ ᱡᱟᱣᱨᱟ ᱠᱟᱛᱮ ᱟᱨ ᱫᱚᱥᱟᱨ ᱫᱤᱱ ᱫᱚ ᱟᱞᱮ ᱫᱚ ᱚᱱᱟ ᱵᱟᱦᱟ ᱵᱚᱸᱜᱟᱞᱮ ᱢᱟᱱᱟᱣᱟ ᱚᱲᱟᱜ ᱚᱲᱟᱜ ᱱᱟᱭᱠᱮ ᱵᱟᱵᱟ ᱡᱮᱞᱮᱠᱷᱟ ᱦᱚᱲ ᱚᱲᱟᱜ ᱚᱲᱟᱜ ᱵᱟᱦᱟ ᱠᱚ ᱟᱥᱮᱱᱟ ᱦᱟᱴᱟᱜ ᱨᱮ ᱵᱟᱦᱟ ᱵᱟᱨᱱᱤ ᱵᱟᱦᱟ ᱩᱱ ᱥᱚᱢᱚᱭ ᱵᱟᱨᱱᱤ ᱵᱟᱦᱟ ᱧᱟᱢᱚᱜ ᱛᱚ ᱵᱟᱹᱨᱱᱤ ᱵᱟᱦᱟ ᱠᱚᱠᱚ ᱦᱟᱨᱟᱜ ᱨᱮ ᱥᱟᱡᱟᱣ ᱠᱟᱛᱮ ᱠᱚ ᱚᱲᱟᱜ ᱚᱲᱟᱜ ᱠᱚ ᱟᱥᱮᱱᱟ ᱟᱨ ᱫᱟᱜ ᱠᱟᱸᱰᱟ ᱨᱮ ᱫᱟᱜ ᱵᱚᱦᱚᱜ ᱠᱚᱨᱮ ᱥᱮ ᱚᱠᱚᱭ ᱜᱟᱱᱚᱜ ᱡᱟᱝᱜᱟ ᱟᱹᱨᱩᱵ ᱩᱱᱠᱩ ᱠᱚ ᱩᱰᱩᱠ ᱠᱟᱛᱮ ᱵᱟᱹᱞᱴᱤ ᱨᱮ ᱫᱟᱜ ᱟᱨ ᱞᱚᱴᱟᱨᱮ ᱫᱟᱜ ᱟᱹᱜᱩ ᱠᱟᱛᱮ ᱟᱹᱴᱯᱟᱹᱴ ᱠᱚ ᱟᱹᱨᱩᱵ ᱠᱚᱣᱟ ᱟᱨ ᱟᱹᱨᱩᱵ ᱵᱷᱟᱜᱟᱣ ᱠᱟᱛᱮ ᱢᱤᱫ ᱞᱚᱴᱟ ᱫᱟᱜ ᱛᱟᱦᱮᱱᱟ ᱚᱱᱟ ᱫᱟᱜ ᱦᱟᱴᱟᱜ ᱨᱮ ᱫᱩᱞ ᱠᱟᱛᱮ ᱜᱳᱪᱷᱟ ᱠᱚ ᱚᱱᱟ ᱵᱟᱦᱟ ᱠᱚ ᱟᱛᱟᱝᱟ ᱚᱱᱟ ᱜᱳᱪᱷᱟᱨᱮ ᱟᱨ ᱚᱱᱟ ᱵᱟᱦᱟ ᱟᱛᱟᱝ ᱠᱟᱛᱮ ᱥᱟᱛᱮ ᱨᱮᱠᱚ ᱨᱮᱵᱮᱫ ᱠᱟᱜᱼᱟ ᱱᱚᱝᱠᱟᱛᱮ ᱟᱞᱮ ᱫᱚ ᱵᱟᱦᱟ ᱵᱚᱸᱜᱟᱞᱮ ᱢᱟᱱᱟᱣᱟ